ᱪᱟᱹᱥᱤᱭᱟᱜ ᱜᱩᱡᱩᱜ ᱴᱮᱠᱟᱣ ᱞᱟᱹᱜᱤᱫᱛᱮ ᱠᱤᱪᱷᱩ ᱪᱮᱫ ᱪᱮᱫ ᱠᱟᱱᱟ ᱟᱢᱟᱜ ᱴᱚᱴᱷᱟᱨᱮ ᱡᱟᱦᱟᱱ ᱢᱮᱱᱟᱜᱼᱟ ᱪᱟᱹᱥᱤᱭᱟᱜ ᱜᱷᱟᱨᱚᱸᱡᱽ ᱞᱟᱹᱜᱤᱫ ᱛᱤᱱᱟᱹᱜ ᱠᱚᱥᱴᱚ ᱟᱢᱟᱜ

ᱪᱟᱹᱥᱤᱭᱟᱜ ᱜᱩᱡᱩᱜ ᱴᱮᱠᱟᱣ ᱫᱟᱨᱟᱢ ᱞᱟᱹᱜᱤᱫ ᱤᱧᱟᱹᱜ ᱴᱚᱴᱷᱟ ᱨᱮᱫᱚ ᱚᱱᱠᱟᱱ ᱡᱟᱦᱟᱱ ᱵᱟᱹᱱᱩᱜ ᱟᱠᱟᱫᱟ ᱮᱱᱛᱮ ᱨᱮᱦᱚᱸ ᱢᱮᱱ ᱜᱟᱱᱚᱜᱼᱟ ᱱᱚᱣᱟ ᱴᱮᱠᱟᱣ ᱫᱟᱨᱟᱢ ᱞᱟᱹᱜᱤᱫ ᱪᱟᱹᱥᱤ ᱠᱚ ᱞᱟᱹᱜᱤᱫ ᱢᱤᱫᱴᱮᱱ ᱜᱮ ᱢᱮᱱᱟᱜᱼᱟ ᱚᱱᱟ ᱫᱚ ᱦᱩᱭᱩᱜ ᱠᱟᱱᱟ ᱠᱮ ᱵᱤ ᱠᱮ ᱠᱨᱤᱥᱤ ᱵᱤᱜᱽᱜᱟᱱ ᱠᱮᱱᱫᱨᱚ ᱡᱟᱦᱟᱸ ᱚᱱᱟ ᱠᱚᱨᱮ ᱫᱚ ᱪᱟᱹᱥᱤ ᱠᱚ ᱵᱷᱟᱜᱮ ᱧᱚᱜ ᱩᱛᱱᱟᱹᱣ ᱞᱟᱹᱜᱤᱫ ᱪᱟᱥ ᱵᱟᱵᱚᱫ ᱠᱚ ᱚᱠᱟ ᱚᱠᱛᱚ ᱚᱠᱟ ᱡᱤᱱᱤᱥᱨᱮ ᱥᱮ ᱚᱠᱟ ᱨᱳᱜᱽ ᱪᱮᱫ ᱞᱮᱠᱟ ᱦᱩᱭᱩᱜ ᱠᱟᱱᱟ ᱚᱱᱟ ᱨᱳᱜᱽᱨᱮ ᱚᱠᱟ ᱨᱟᱱ ᱮᱢ ᱞᱮᱠᱷᱟᱱ ᱩᱱᱤᱭᱟᱜ ᱱᱟᱯᱟᱭ ᱦᱩᱭᱩᱜᱼᱟ ᱚᱱᱠᱟᱱᱟᱜ ᱞᱟᱹᱜᱤᱫ ᱫᱚ ᱮᱠ ᱢᱟᱛᱨᱚ ᱠᱨᱤᱥᱤ ᱵᱤᱜᱽᱜᱟᱱ ᱠᱮᱱᱫᱨᱚ ᱢᱮᱱᱟᱜᱼᱟ ᱵᱟᱝᱠᱷᱟᱱ ᱪᱟᱹᱥᱤ ᱜᱩᱡᱩᱜ ᱞᱟᱹᱜᱤᱫ ᱴᱮᱠᱟᱣ ᱫᱟᱨᱟᱢ ᱵᱟᱵᱚᱫ ᱫᱚ ᱚᱱᱠᱟᱱ ᱢᱮᱱ ᱠᱟᱛᱮᱫ ᱤᱱᱟᱹ ᱜᱮ ᱢᱮᱱᱟᱜᱼᱟ ᱥᱮ ᱮᱴᱟᱜ ᱚᱱᱠᱟᱱ ᱟᱭᱢᱟ ᱴᱚᱴᱷᱟ ᱨᱮᱱᱟᱜ ᱛᱳ ᱱᱤᱭᱟᱹᱜᱮ ᱢᱮᱱᱟᱜᱼᱟ ᱟᱨ ᱱᱩᱭ ᱜᱮ ᱯᱩᱨᱟᱹ ᱟᱵᱚ ᱥᱤᱧᱚᱛ ᱥᱮ ᱵᱷᱟᱨᱚᱛ ᱨᱮᱱᱟᱜ ᱮᱠ ᱢᱟᱛᱨᱚ ᱜᱚᱴᱟ ᱯᱚᱱᱚᱛ ᱯᱤᱪᱷᱤ ᱟᱨ ᱚᱱᱟ ᱡᱮᱞᱟ ᱯᱤᱪᱷᱤ ᱜᱚᱴᱟᱜᱮ ᱱᱚᱣᱟ ᱱᱚᱣᱟ ᱠᱚᱛᱮ ᱟᱹᱰᱤ ᱨᱚᱠᱚᱢᱟᱜ ᱢᱮᱱᱟᱜᱼᱟ ᱱᱚᱣᱟ ᱠᱚ ᱪᱟᱞᱟᱜ ᱠᱟᱱᱛᱮ ᱟᱭᱢᱟ ᱪᱟᱹᱥᱤᱭᱟᱜ ᱜᱩᱡᱩᱜ ᱠᱷᱚᱱ ᱵᱟᱧᱪᱟᱣ ᱨᱮᱱᱟᱜ ᱢᱤᱫ ᱜᱮ ᱢᱤᱫ ᱠᱮᱱᱫᱨᱚ ᱠᱟᱱᱟ